ᱦᱮᱞᱳ ᱦᱳ ᱦᱚᱸ ᱡᱚᱦᱟᱨ ᱡᱚᱦᱟᱨ ᱦᱮᱸ ᱟᱫᱚ ᱟᱹᱞᱤᱧ ᱟᱹᱞᱤᱧ ᱱᱚᱝᱠᱟᱞᱤᱧ ᱚᱥᱩᱵᱤᱫᱟ ᱟᱠᱟᱱᱟ ᱟᱫᱚ ᱱᱚᱣᱟ ᱥᱤᱛᱩᱝ ᱨᱮ ᱟᱹᱰᱤ ᱟᱹᱰᱤᱞᱤᱧ ᱡᱟᱞᱟᱠᱟᱱᱟ ᱛᱚ ᱚᱣᱟᱨᱮᱥ ᱠᱚᱢᱟ ᱞᱤᱧ ᱟᱫᱚ ᱞᱟᱡ ᱠᱚ ᱠᱷᱟᱨᱟᱯ ᱜᱮᱛᱤᱧᱟ ᱟᱫᱚ ᱚᱣᱟᱨᱮᱥ ᱠᱚᱢᱟᱞᱤᱧ ᱧᱩ ᱠᱮᱭᱟ ᱟᱨᱦᱚ ᱚᱱᱠᱟᱱ ᱪᱮᱫ ᱪᱮᱫ ᱨᱟᱱ ᱞᱤᱧ ᱡᱚᱢ ᱤᱭᱟᱹ ᱡᱚᱢ ᱧᱩ ᱞᱮᱠᱷᱟᱱ ᱠᱟᱹᱴᱤᱡ ᱞᱤᱧ ᱯᱷᱟᱹᱲᱭᱟᱹ ᱧᱚᱜᱚᱜᱼᱟ ᱵᱟᱝᱟ ᱵᱷᱤᱴᱟᱢᱤᱱ ᱵᱤ ᱠᱚᱢᱯᱞᱮᱠᱥ ᱠᱚ ᱵᱟᱹᱱᱩᱜ ᱟᱱᱟᱝ ᱟᱪᱪᱷᱟ ᱠᱚᱯ ᱥᱤᱨᱟᱯ ᱠᱚ ᱦᱳᱭ ᱢᱟᱥᱮ ᱢᱟᱥᱮ ᱦᱚᱸ ᱮᱱᱠᱷᱟᱱ ᱦᱳᱭ ᱢᱟᱱᱮ ᱛᱮᱦᱮᱧ ᱠᱷᱚᱡ ᱞᱤᱧ ᱞᱟᱸᱜᱟ ᱧᱚᱜ ᱟᱠᱟᱱ ᱜᱮᱭᱟ ᱚᱱᱟ ᱛᱮᱞᱤᱧ ᱞᱟᱹᱭᱮᱫ ᱛᱟᱦᱮᱸᱫ ᱦᱳᱭᱥᱮ ᱦᱚᱸ ᱦᱚᱸ ᱠᱤᱪᱷᱩ ᱫᱚ ᱠᱚᱢ ᱫᱚ ᱠᱚᱢᱟᱠᱟᱱᱟ ᱚᱣᱟᱨᱮᱹᱥ ᱠᱚᱛᱮ ᱦᱳᱭ ᱟᱨ ᱵᱟᱠᱷᱟᱱ ᱚᱱᱟ ᱨᱟᱱ ᱵᱚᱫᱚᱞ ᱢᱟ ᱜᱟᱱᱚᱜ ᱜᱮᱭᱟ ᱥᱮ ᱦᱳᱭ ᱟᱨ ᱵᱟᱠᱷᱟᱱ ᱢᱟᱞᱤᱧ ᱞᱟᱹᱭᱮᱫ ᱛᱟᱦᱮᱱᱟ ᱵᱟᱠᱷᱟᱱ ᱥᱤᱞᱟᱭᱤᱱ ᱞᱤᱧ ᱦᱟᱛᱟᱣ ᱠᱮᱭᱟ ᱦᱩᱱᱟᱹᱝ ᱢᱤᱫᱴᱟᱹᱝ ᱜᱟᱱ ᱦᱚᱸ ᱦᱚᱸ ᱦᱚᱸ ᱟᱫᱚ ᱚᱱᱟ ᱜᱮᱞᱤᱧ ᱢᱮᱱ ᱠᱚᱞ ᱢᱮᱱᱟᱜ ᱛᱟᱵᱤᱱᱟ ᱟᱪᱪᱷᱟ ᱴᱷᱤᱠᱜᱮᱭᱟ ᱢᱮᱱ ᱫᱟᱞᱤᱧ ᱦᱟᱸᱜ ᱜᱟᱹᱲᱤ ᱠᱚᱞᱤᱧ ᱧᱟᱢᱮᱜᱼᱟ ᱥᱮ ᱦᱟᱸᱜ ᱵᱟᱝᱟ